ᱟᱵᱚ ᱱᱚᱣᱟ ᱵᱷᱟᱨᱚᱛᱤᱭᱚ ᱟᱹᱨᱤᱠᱚᱫᱚ ᱥᱟᱹᱨᱤᱜᱮ ᱵᱟᱹᱭ ᱵᱟᱹᱭᱛᱮ ᱟᱫ ᱤᱫᱤᱜ ᱠᱟᱱᱟ ᱡᱮᱞᱮᱠᱟ ᱯᱟᱛᱲᱟ ᱨᱚᱜ ᱥᱮ ᱯᱟᱹᱴᱭᱟᱹ ᱜᱟᱞᱟᱝ ᱵᱩᱥᱩᱵᱽ ᱚᱲᱟᱜ ᱫᱟᱵ ᱥᱮ ᱱᱟᱦᱮᱞ ᱥᱤᱭᱩᱜ ᱚᱱᱟᱠᱚ ᱵᱟᱹᱭ ᱵᱟᱹᱭ ᱛᱮᱵᱚᱱ ᱟᱫ ᱤᱫᱤᱭᱮᱫᱟ ᱪᱮᱫᱟᱜ ᱥᱮ ᱟᱵᱚ ᱱᱚᱣᱟ ᱟᱵᱚ ᱱᱚᱣᱟ ᱥᱟᱱᱛᱟᱲ ᱦᱚᱯᱚᱱᱫᱚ ᱢᱤᱫ ᱩᱱᱫᱤᱱ ᱠᱷᱚᱱᱜᱮ ᱱᱚᱣᱟᱠᱚ ᱟᱵᱚᱵᱚᱱ ᱠᱚᱨᱟᱣ ᱟᱹᱜᱩᱣᱟᱠᱟᱫᱟ ᱟᱨ ᱱᱚᱣᱟ ᱠᱚᱜᱮ ᱟᱵᱚᱵᱚᱱ ᱫᱚᱦᱚ ᱨᱮᱱᱟᱜ ᱥᱮ ᱡᱳᱜᱟᱣ ᱡᱳᱜᱟᱣ ᱫᱚᱦᱚ ᱨᱮᱱᱟᱜ ᱞᱟᱹᱠᱛᱤ ᱠᱟᱱᱟ ᱪᱮᱫᱟᱜ ᱥᱮ ᱩᱱᱫᱤᱱ ᱫᱚ ᱡᱟᱦᱟᱸ ᱛᱤᱱᱟᱹᱜ ᱡᱟᱦᱟᱸ ᱛᱤᱱᱟᱹᱜ ᱜᱮ ᱠᱚᱥᱴᱚ ᱦᱩᱭᱩᱜ ᱠᱟᱱ ᱛᱟᱦᱮᱱ ᱨᱮᱦᱚᱸ ᱟᱵᱚᱫᱚ ᱚᱱᱠᱟ ᱠᱟᱛᱮ ᱜᱮᱵᱚᱱ ᱤᱭᱟᱹᱭᱮᱫ ᱛᱟᱦᱮᱱᱟ ᱡᱮᱞᱮᱠᱟ ᱱᱟᱦᱮᱞ ᱥᱤ ᱦᱚᱸ ᱠᱟᱴ ᱛᱮᱜᱮ ᱵᱚᱱ ᱠᱟᱴ ᱨᱮᱱᱟᱜᱵᱚᱱ ᱵᱮᱱᱟᱣ ᱠᱟᱛᱮᱵᱚᱱ ᱥᱤᱭᱮᱫ ᱛᱟᱦᱮᱱ ᱱᱮᱛᱟᱨᱫᱚ ᱱᱚᱣᱟᱫᱚ ᱴᱨᱟᱠᱴᱟᱨ ᱠᱚᱛᱮ ᱠᱚ ᱥᱤᱭᱮᱫᱟ ᱟᱨᱵᱟᱝ ᱯᱟᱛᱲᱟᱨᱚᱜ ᱠᱚᱦᱚᱸ ᱱᱤᱛᱚᱝᱫᱚ ᱯᱟᱛᱲᱟᱨᱮ ᱵᱟᱝ ᱯᱟᱛᱲᱟᱨᱮ ᱵᱟᱝ ᱡᱚᱢᱠᱟᱛᱮᱫ ᱯᱞᱟᱥᱴᱤᱠ ᱯᱟᱛᱲᱟ ᱜᱮᱵᱚᱱ ᱵᱮᱵᱚᱦᱟᱨ ᱮᱫᱟ ᱚᱱᱠᱟᱜᱮ ᱟᱵᱚ ᱡᱮᱢᱚᱱ ᱠᱟᱱᱛᱷᱟ ᱨᱚᱜ ᱠᱚᱦᱚᱸ ᱚᱱᱟᱠᱚ ᱟᱵᱚ ᱵᱟᱝᱵᱚᱱ ᱵᱮᱵᱚᱦᱟᱨ ᱮᱫᱟ ᱯᱟᱨᱠᱚᱢ ᱠᱚ ᱡᱮᱞᱮᱠᱟ ᱱᱤᱛᱚᱜ ᱫᱚ ᱵᱮᱰᱠᱚ ᱵᱮᱵᱚᱦᱟᱨ ᱮᱫᱟ ᱚᱱᱠᱟ ᱛᱮᱜᱮ ᱵᱟᱹᱭ ᱵᱟᱹᱭᱛᱮ ᱟᱵᱚ ᱥᱟᱶᱛᱟ ᱨᱮᱱᱟᱜ ᱢᱤᱫ ᱱᱚᱣᱟᱠᱚ ᱟᱹᱱᱼᱟᱹᱨᱤ ᱠᱚᱦᱚᱸ ᱟᱫ ᱤᱫᱤᱜ ᱠᱟᱱᱟ ᱟᱨᱵᱟᱝ ᱱᱚᱣᱟᱠᱚ ᱵᱟᱹᱭ ᱵᱟᱹᱭᱛᱮ ᱦᱟᱹᱯᱤᱫᱚᱜ ᱠᱟᱱᱟ ᱚᱱᱟ ᱞᱮᱠᱟᱛᱮ ᱟᱵᱚᱫᱚ ᱱᱚᱣᱟᱠᱚ ᱡᱳᱜᱟᱣ ᱫᱚᱦᱚ ᱨᱮᱱᱟᱜ ᱥᱮ ᱱᱚᱣᱟᱠᱚ ᱟᱵᱚ ᱱᱚᱣᱟ ᱥᱟᱶᱛᱟ ᱪᱮᱛᱟᱱ ᱡᱳᱜᱟᱣ ᱫᱚᱦᱚ ᱞᱟᱹᱠᱛᱤ ᱠᱟᱱᱟ